ᱦᱮᱸ ᱦᱮᱞᱳ ᱡᱚᱦᱟᱨ ᱜᱮ ᱚᱠᱚᱭᱵᱤᱱ ᱞᱟᱹᱭᱫᱟ ᱟᱪᱪᱷᱟ ᱦᱮᱸ ᱞᱟᱹᱭᱵᱤᱱ ᱢᱟ ᱦᱮᱸ ᱦᱮᱸ ᱟᱹᱞᱤᱧ ᱜᱮᱛᱚ ᱱᱚᱸᱰᱮ ᱡᱩᱛᱟᱹ ᱫᱚᱠᱟᱱ ᱨᱮᱞᱤᱧ ᱛᱟᱦᱮᱱᱟ ᱡᱩᱛᱟᱹ ᱟᱹᱞᱤᱧᱟᱜ ᱜᱮ ᱫᱚᱠᱟᱱ ᱫᱚ ᱦᱮᱸ ᱥᱟᱱᱟᱢ ᱠᱚᱢᱯᱟᱱᱤᱭᱟᱜ ᱡᱩᱛᱟᱹ ᱜᱮ ᱟᱹᱞᱤᱧ ᱴᱷᱮᱱ ᱫᱚ ᱢᱮᱱᱟᱜᱼᱟ ᱟᱹᱞᱤᱧ ᱴᱷᱮᱱ ᱫᱚ ᱮᱵᱮᱞᱮᱵᱮᱞ ᱥᱟᱱᱟᱢ ᱠᱳᱢᱯᱟᱱᱤ ᱨᱮᱱᱟᱜ ᱜᱮᱵᱮᱱ ᱧᱟᱢᱟ ᱟᱫᱚ ᱪᱮᱫ ᱡᱮᱢᱚᱱ ᱟᱹᱞᱤᱧ ᱴᱷᱮᱱ ᱠᱳᱢᱯᱟᱱᱤ ᱨᱮᱱᱟᱜ ᱟᱹᱰᱤᱜᱟᱱ ᱠᱳᱢᱯᱟᱱᱤ ᱦᱮᱱᱟᱜᱼᱟ ᱡᱮᱢᱚᱱ ᱚᱥᱳᱠᱟ ᱨᱮᱱᱟᱜ ᱢᱮᱱᱟᱜᱼᱟ ᱯᱩᱢᱟ ᱨᱮᱱᱟᱜ ᱢᱮᱱᱟᱜᱼᱟ ᱱᱟᱭᱤᱠ ᱠᱳᱢᱯᱟᱱᱤ ᱢᱮᱱᱟᱜᱼᱟ ᱛᱟᱯᱚᱨᱮ ᱚᱱᱟ ᱥᱮᱞᱡᱟ ᱠᱳᱢᱯᱟᱱᱤ ᱢᱮᱱᱟᱜᱼᱟ ᱟᱵᱮᱱ ᱪᱮᱫ ᱪᱮᱫ ᱦᱟᱛᱟᱣ ᱥᱟᱱᱟᱭᱮᱫ ᱵᱮᱱᱟ ᱪᱮᱫ ᱠᱳᱢᱯᱟᱱᱤ ᱨᱮᱱᱟᱜ ᱪᱮᱫ ᱡᱤᱱᱤᱥ ᱦᱟᱛᱟᱣ ᱵᱮᱱ ᱡᱩᱛᱟᱹ ᱥᱮ ᱪᱮᱯᱯᱮᱞ ᱥᱮ ᱠᱷᱮᱞᱳᱰ ᱡᱩᱛᱟᱹ ᱦᱮᱸᱛᱚ ᱛᱟᱦᱚᱞᱮ ᱯᱷᱩᱴᱵᱚᱞ ᱵᱚᱞ ᱮᱱᱮᱡ ᱠᱚᱨᱮᱱᱟᱜ ᱡᱤᱱᱤᱥ ᱵᱮᱱ ᱦᱟᱛᱟᱣᱟ ᱦᱮᱸ ᱥᱮᱜᱟ ᱠᱚᱢᱯᱟᱱᱤ ᱢᱮᱱᱟᱜᱼᱟ ᱥᱮᱜᱟ ᱠᱳᱢᱯᱟᱱᱤ ᱱᱟᱣᱟ ᱜᱮ ᱦᱮᱡ ᱟᱠᱟᱱᱟ ᱟᱹᱰᱤ ᱱᱟᱯᱟᱭ ᱠᱳᱢᱯᱟᱱᱤ ᱦᱮᱸ ᱱᱚᱛᱩᱱᱟᱜ ᱵᱮᱱᱟᱣ ᱠᱟᱫᱟ ᱱᱚᱛᱩᱱᱟᱜ ᱱᱤᱭᱟᱹ ᱵᱚᱪᱷᱚᱨ ᱱᱤᱭᱟᱹ ᱥᱟᱞ ᱨᱮᱱᱟᱜ ᱦᱮᱸ ᱤᱱᱟᱹᱜᱮ ᱦᱚᱸᱜᱼᱚᱭ ᱱᱟᱣᱟ ᱜᱮ ᱦᱮᱡ ᱟᱠᱟᱱᱟ ᱛᱚ ᱱᱚᱣᱟ ᱱᱤᱛᱳᱜ ᱱᱚᱣᱟ ᱱᱟᱣᱟ ᱜᱮ ᱦᱮᱡ ᱟᱠᱟᱱᱟ ᱱᱟᱣᱟ ᱜᱮ ᱥᱮᱪᱮᱨᱟᱠᱟᱱᱟ ᱦᱟᱸᱜ ᱟᱨ ᱱᱚᱣᱟ ᱨᱮᱱᱟᱜ ᱦᱟᱸᱜ ᱫᱟᱢ ᱫᱚ ᱞᱟᱜᱟᱣᱟᱵᱮᱱ ᱠᱟᱱᱟ ᱟᱵᱮᱱ ᱥᱟᱛᱥᱚ ᱴᱟᱠᱟ ᱞᱟᱜᱟᱣᱟᱵᱮᱱᱟ

ᱧᱮᱞᱵᱤᱱ ᱜᱚᱢᱠᱮ ᱚᱱᱟ ᱫᱚ ᱦᱟᱸᱜ ᱟᱵᱤᱱᱟᱜ ᱵᱮᱵᱚᱦᱟᱨ ᱵᱤᱱ ᱧᱟᱢ ᱜᱮᱭᱟ ᱟᱵᱤᱱᱟᱜ ᱪᱮᱫᱞᱮᱠᱟ ᱵᱤᱱ ᱚᱱᱟ ᱵᱤᱱ ᱠᱟᱹᱢᱤ ᱨᱤᱵᱤᱱ ᱞᱟᱜᱟᱣ ᱦᱚᱪᱚᱭᱟ ᱵᱟᱝᱠᱷᱟᱱ ᱡᱩᱛᱟᱹ ᱫᱚ ᱟᱹᱰᱤ ᱱᱟᱢᱤ ᱫᱟᱢᱤ ᱠᱳᱢᱯᱟᱱᱤ ᱠᱟᱱ ᱜᱮᱭᱟ ᱦᱟᱸᱜ ᱟᱹᱞᱤᱧ ᱡᱟᱦᱟᱸᱞᱤᱧ ᱟᱹᱜᱩᱭᱟ ᱮᱠᱫᱚᱢ ᱵᱨᱮᱱᱰᱮᱰ ᱜᱮᱞᱤᱧ ᱟᱹᱜᱩᱭᱟ ᱦᱩᱸ ᱟᱨ ᱱᱚᱣᱟ ᱡᱩᱛᱟᱹ ᱫᱚ ᱦᱟᱸᱜ ᱚᱣᱟᱴᱟᱨ ᱯᱨᱩᱯᱷ ᱡᱟᱦᱟᱸ ᱠᱚ ᱢᱮᱛᱟᱜ ᱠᱟᱱᱟ ᱫᱤᱠᱩ ᱠᱟᱛᱷᱟ ᱛᱮᱥᱮ ᱤᱝᱞᱤᱥ ᱛᱮᱠᱚ ᱢᱮᱛᱟᱜ ᱠᱟᱱᱟ ᱚᱣᱟᱴᱟᱨ ᱯᱨᱩᱯᱷ ᱡᱟᱦᱟᱸᱫᱚ ᱫᱟᱜ ᱨᱮ ᱞᱮᱦᱮᱫ ᱨᱮᱦᱚᱸ ᱵᱟᱝ ᱪᱤᱠᱟᱹ ᱦᱚᱫᱚᱜᱼᱟ ᱱᱚᱝᱠᱟᱱᱟᱜ ᱡᱩᱛᱟᱹ ᱠᱟᱱᱟ ᱱᱚᱣᱟ ᱫᱚ ᱫᱟᱜ ᱠᱟᱱ ᱥᱤᱛᱩᱝ ᱠᱟᱱ ᱵᱟᱱᱟᱨ ᱨᱮᱜᱮ ᱪᱟᱞᱟᱜᱼᱟ ᱜᱚᱝᱠᱮ ᱦᱮᱸ ᱜᱮᱨᱮᱱᱴᱤ ᱫᱚ ᱦᱚᱸᱜ ᱱᱚᱣᱟ ᱚᱣᱟᱨᱮᱱᱴᱤ ᱦᱚᱸ ᱵᱟᱝ ᱧᱟᱢᱚᱜᱼᱟ ᱟᱨ ᱜᱮᱨᱮᱱᱴᱤ ᱦᱚᱸ ᱵᱟᱝ ᱛᱟᱦᱮᱱ ᱠᱟᱱᱟ ᱱᱚᱣᱟ ᱡᱩᱛᱟᱹ ᱨᱮᱫᱚ ᱦᱟᱸᱜ ᱱᱚᱣᱟ ᱫᱚ ᱠᱳᱢᱯᱟᱱᱤ ᱫᱚ ᱦᱟᱸᱜ ᱵᱷᱟᱹᱞᱤ ᱠᱳᱢᱯᱟᱱᱤ ᱠᱟᱱ ᱜᱮᱭᱟ ᱛᱚᱵᱮ ᱵᱷᱟᱹᱜᱤ ᱠᱳᱢᱯᱟᱱᱤ ᱠᱟᱱ ᱜᱮᱭᱟ ᱟᱨ ᱜᱮᱨᱮᱢᱴᱤ ᱞᱮᱠᱟᱛᱮᱫᱚ ᱦᱟᱸᱜ ᱵᱟᱹᱞᱤᱧ ᱢᱮᱱ ᱫᱟᱲᱮᱜ ᱠᱟᱱᱟ ᱠᱟᱨᱚᱱ ᱟᱹᱞᱤᱧ ᱦᱚᱸ ᱦᱟᱸᱰᱮ ᱠᱷᱚᱱ ᱦᱟᱸᱜ ᱜᱮᱨᱮᱱᱴᱤ ᱞᱮᱠᱟ ᱫᱚ ᱵᱟᱠᱚ ᱮᱢ ᱟᱠᱟᱜ ᱞᱤᱧᱟᱹ ᱟᱨ ᱱᱚᱣᱟ ᱫᱚ ᱧᱮᱞᱵᱤᱱ ᱱᱚᱣᱟ ᱫᱚ ᱦᱚᱨᱚᱜ ᱡᱤᱱᱤᱥ ᱠᱟᱴᱟ ᱞᱟᱛᱟᱨ ᱨᱮᱱᱟᱜ ᱡᱤᱱᱤᱞ ᱠᱟᱱᱟ ᱛᱚ ᱚᱠᱟᱨᱮ ᱛᱮᱦᱮᱫ ᱵᱚᱡᱚᱲ ᱠᱟᱛᱮ ᱦᱚᱸᱜ ᱵᱟᱹᱲᱤᱡᱚᱜᱼᱟ ᱚᱱᱟ ᱫᱚ ᱵᱟᱹᱞᱤᱧ ᱢᱮᱱ ᱫᱟᱲᱭᱟᱜ ᱠᱟᱱᱟ ᱥᱮ ᱟᱹᱞᱤᱧ ᱦᱚᱸ ᱛᱚᱵᱮ ᱱᱚᱣᱟ ᱴᱩᱠᱩᱞᱤᱧ ᱢᱮᱱ ᱫᱟᱲᱮᱭᱟᱜᱼᱟ ᱱᱚᱣᱟ ᱫᱚ ᱟᱹᱰᱤ ᱵᱷᱟᱹᱜᱤ ᱡᱩᱛᱟᱹ ᱠᱟᱱᱟ ᱟᱨ ᱵᱷᱟᱹᱜᱤ ᱠᱳᱢᱯᱟᱱᱤᱭᱟᱜ ᱡᱩᱛᱟᱹ ᱠᱟᱱᱟ ᱱᱚᱣᱟ ᱜᱮ ᱟᱵᱤᱱ ᱚᱱᱣᱟ ᱜᱮ ᱟᱹᱞᱤᱧ ᱟᱹᱰᱤ ᱜᱟᱱ ᱞᱤᱧ ᱥᱮᱞ ᱠᱮᱫᱟᱞᱤᱧ ᱱᱚᱣᱟᱟᱹᱰᱤᱜᱟᱱ ᱞᱤᱧ ᱟᱹᱠᱷᱨᱤᱧ ᱠᱮᱫᱟᱞᱤᱧ ᱡᱮᱛᱮ ᱦᱚᱲ ᱜᱮᱠᱚ ᱦᱟᱛᱟᱣᱮᱫᱟ ᱱᱚᱣᱟ ᱜᱮ ᱦᱮᱸ ᱮᱴᱟᱜ ᱜᱟᱜ ᱦᱚᱸ ᱢᱮᱱᱟᱜᱼᱟ ᱦᱮᱸ ᱮᱴᱟᱜᱟᱜ ᱢᱮᱱᱟᱜᱼᱟ ᱱᱟᱭᱤᱠ ᱨᱮᱱᱟᱜ ᱢᱮᱱᱟᱜᱼᱟ ᱱᱟᱭᱤᱠ ᱚᱱᱟ ᱨᱮᱱᱟᱜ ᱞᱟᱜᱟᱣᱟᱵᱤᱱ ᱠᱟᱱᱟ ᱫᱩ ᱦᱟᱡᱟᱨ ᱴᱟᱠᱟ ᱞᱟᱜᱟᱣ ᱟᱹᱵᱤᱱᱟ ᱫᱩ ᱦᱟᱡᱟᱨ ᱴᱟᱠᱟ ᱦᱮᱸ ᱚᱱᱟᱦᱚᱸ ᱟᱹᱰᱤ ᱵᱷᱟᱹᱜᱤ ᱡᱩᱛᱟᱹ ᱠᱟᱱᱟ ᱟᱹᱵᱤᱱᱜᱮ ᱦᱟᱸᱜ ᱚᱠᱟᱴᱟᱜ ᱵᱮᱱ ᱠᱩᱥᱤᱭᱟᱜᱼᱟ ᱚᱠᱟᱴᱟᱜ ᱵᱮᱱ ᱦᱟᱛᱟᱣᱟ ᱫᱚᱠᱟᱱ ᱨᱮᱵᱮᱱ ᱦᱤᱡᱩᱜᱼᱟ ᱧᱮᱞᱟᱵᱤᱱ ᱠᱤᱨᱤᱧᱟᱵᱤᱱ ᱮᱴᱟᱜᱟᱜ ᱠᱳᱢᱯᱟᱱᱤ ᱦᱚᱸ ᱢᱮᱱᱟᱜᱼᱟ ᱯᱩᱢᱟ ᱠᱳᱢᱯᱟᱱᱤ ᱢᱮᱱᱟᱜᱼᱟ ᱦᱮᱸ ᱦᱮᱸ ᱚᱱᱟ ᱢᱚᱴᱟᱢᱩᱴᱤ ᱚᱱᱟ ᱥᱚᱛᱨᱚ ᱥᱚ ᱴᱟᱠᱟ ᱞᱮᱠᱟ ᱯᱟᱲᱟᱣᱟᱵᱮᱱᱟ ᱟᱹᱞᱤᱧ ᱴᱷᱮᱱ ᱡᱟᱦᱟᱸ ᱥᱴᱚᱠ ᱨᱮ ᱢᱮᱱᱟᱜ ᱟᱹᱞᱤᱧ ᱴᱷᱮᱱ ᱡᱟᱦᱟᱸ ᱜᱩᱴᱭᱟᱹᱣ ᱨᱮ ᱢᱮᱱᱟᱜ ᱟᱹᱞᱤᱧ ᱡᱟᱦᱟᱸᱞᱤᱧ ᱠᱟᱞᱮᱠᱥᱮᱱ ᱠᱟᱫᱟ ᱥᱮ ᱟᱹᱜᱩᱣᱟᱠᱟᱫᱟ ᱚᱱᱟ ᱢᱚᱫᱽᱫᱷᱮ ᱨᱮ ᱦᱟᱸᱜ ᱥᱚᱛᱨᱚ ᱥᱚ ᱴᱟᱠᱟ ᱯᱟᱲᱟᱣᱟᱵᱤᱱ ᱯᱟᱲᱟᱣᱟᱵᱤᱱ ᱠᱟᱱᱟ ᱦᱟᱸᱜ ᱚᱱᱟ ᱡᱩᱛᱟᱹ ᱨᱮᱭᱟᱜ ᱟᱨ ᱚᱱᱟ ᱥᱟᱭᱤᱡᱽ ᱩᱯᱟᱹᱨ ᱨᱮ ᱟᱨᱚᱦᱚᱸ ᱧᱮᱞ ᱜᱟᱱᱚᱜᱼᱟ ᱟᱨᱦᱚᱸ ᱧᱞᱚᱜᱼᱟ ᱥᱟᱹᱭᱤᱡ ᱩᱯᱟᱹᱨ ᱨᱮᱦᱚᱸ ᱟᱵᱤᱱᱟᱜ ᱛᱤᱱᱟᱹᱜ ᱢᱟᱨᱟᱝ ᱡᱟᱸᱜᱟ ᱠᱟᱱ ᱛᱟᱹᱵᱤᱱᱟ ᱛᱤᱱᱟᱹᱜ ᱢᱟᱨᱟᱝᱟᱜ ᱡᱩᱛᱟᱹ ᱵᱮᱱ ᱦᱟᱛᱟᱣᱟ ᱚᱱᱟ ᱟᱭ ᱩᱢᱟᱹᱱ ᱠᱟᱛᱮ ᱜᱮ ᱦᱟᱸᱜ ᱫᱟᱢ ᱫᱚᱨ ᱫᱚ ᱛᱟᱦᱮᱱ ᱜᱮᱭᱟ ᱦᱮᱸ ᱟᱹᱞᱤᱧᱟᱜ ᱫᱚᱠᱟᱱ ᱨᱮᱫᱚ ᱪᱮᱫᱞᱤᱧ ᱢᱮᱱᱟ ᱥᱟᱱᱟᱢ ᱜᱤᱫᱟᱹᱨ ᱠᱷᱚᱱᱟᱜ ᱦᱟᱲᱟᱢ ᱫᱷᱟᱹᱨᱤᱡ ᱨᱮᱱᱟᱜ ᱡᱩᱛᱟᱹ ᱟᱹᱞᱤᱧ ᱡᱚᱛᱚ ᱨᱚᱠᱚᱢᱟᱜ ᱧᱟᱢᱚᱜᱼᱟ ᱟᱹᱞᱤᱧ ᱴᱷᱮᱱ ᱫᱚ ᱡᱟᱦᱟᱸᱭ ᱦᱮᱡ ᱞᱮᱱᱠᱷᱟᱱ ᱫᱚ ᱵᱟᱭ ᱥᱮᱱ ᱨᱩᱣᱟᱹᱲᱚᱜᱼᱟ ᱟᱫᱚ ᱟᱹᱞᱤᱧᱟᱜ ᱫᱚᱠᱟᱱ ᱫᱚ ᱦᱟᱸᱜ ᱛᱟᱦᱮᱱ ᱠᱟᱱᱟ ᱡᱷᱤᱡ ᱫᱚ ᱛᱟᱦᱮᱱᱟ ᱥᱮᱛᱟᱜ ᱟᱴᱼᱴᱟ ᱨᱮᱞᱤᱧ ᱡᱷᱤᱡᱟ ᱟᱨ ᱟᱹᱭᱩᱵ ᱟᱴᱼᱴᱟ ᱨᱮᱞᱤᱧ ᱵᱚᱱᱫᱚᱭᱟ ᱥᱮᱛᱟᱜ ᱟᱴᱼᱴᱟ ᱠᱷᱚᱱᱟᱜ ᱟᱹᱭᱩᱵ ᱟᱴᱼᱴᱟ ᱱᱤᱭᱟᱹ ᱠᱟᱛᱷᱟ ᱜᱮᱵᱤᱱ ᱢᱮᱱᱮᱛ ᱛᱟᱦᱮᱱ ᱵᱟᱝ ᱦᱮᱸ ᱦᱮᱸ ᱴᱷᱤᱠᱜᱮᱭᱟ ᱦᱤᱡᱩᱜ ᱟᱵᱮᱱ ᱫᱚᱠᱟᱱ ᱨᱮ ᱦᱟᱸᱜ ᱴᱷᱤᱠᱜᱮᱭᱟ ᱢᱟ